ᱦᱮᱞᱳ ᱦᱮᱸ ᱱᱚᱣᱟ ᱢᱟᱨᱰᱤ ᱦᱳᱴᱮᱞ ᱮᱥᱴᱟᱨ ᱥᱮ ᱤᱭᱟᱹ ᱥᱚᱨᱟᱭᱠᱮᱞᱞᱟ ᱠᱷᱟᱨᱥᱚᱣᱟ ᱦᱳᱭ ᱦᱮᱸ ᱦᱮᱸ ᱧᱟᱢᱚᱜᱼᱟ ᱨᱮᱴ ᱠᱚᱫᱚ ᱚ ᱦᱚᱸ ᱟᱪᱪᱷᱟ ᱟᱵᱤᱱ ᱡᱟᱦᱟᱸᱞᱮᱠᱟ ᱵᱤᱱ ᱢᱮᱱᱟ ᱮᱥᱤ ᱨᱩᱢ ᱥᱮ ᱱᱚᱨᱢᱟᱞ ᱨᱩᱢ ᱥᱮ ᱯᱷᱮᱱ ᱡᱟᱦᱟᱸᱞᱮᱠᱟ ᱟᱵᱤᱱ ᱵᱤ ᱢᱮᱱᱟ ᱚᱱᱠᱟ ᱜᱮ ᱡᱟᱦᱟᱸᱞᱮᱠᱟ ᱮᱥᱤ ᱨᱩᱢ ᱨᱮᱫᱚ ᱟᱵᱤᱱᱟᱜ ᱞᱟᱜᱟᱜᱼᱟ ᱯᱟᱸᱪ ᱥᱚ ᱴᱟᱠᱟ ᱦᱳᱭ ᱟᱨ ᱱᱚᱣᱟ ᱱᱚᱨᱢᱟᱞ ᱵᱟᱞᱟ ᱫᱚ ᱤᱱᱟᱹ ᱠᱷᱚᱱ ᱠᱚᱢᱚᱜᱼᱟ ᱫᱩᱥᱚ ᱨᱩᱯᱭᱟ ᱟᱨ ᱚᱱᱟ ᱯᱟᱝᱠᱷᱟ ᱵᱟᱞᱟ ᱫᱚ ᱤᱱᱟᱹ ᱛᱤᱱ ᱥᱚ ᱨᱩᱯᱭᱟ ᱟᱪᱪᱷᱟ ᱟᱪᱪᱷᱟ ᱴᱷᱤᱠ ᱦᱩᱸ ᱟᱪᱪᱷᱟ ᱦᱮᱸ ᱡᱚᱛᱚᱭᱟᱜ ᱜᱮ ᱧᱟᱢᱚᱜᱼᱟ ᱛᱚ ᱠᱟᱺᱪ ᱫᱟᱢ ᱢᱮᱱᱟᱜᱼᱟᱱ ᱟᱢ ᱡᱟᱦᱟᱸᱞᱮᱠᱟ ᱡᱚᱢ ᱥᱟᱱᱟᱢᱟ ᱪᱤᱠᱮᱱ ᱨᱮᱫᱚ ᱠᱟᱺᱪ ᱫᱟᱢ ᱜᱮᱭᱟ ᱚᱱᱟ ᱫᱚ ᱯᱚᱸᱫᱽᱨᱚ ᱥᱚ ᱦᱚᱸ ᱞᱟᱜᱟᱣ ᱫᱟᱲᱮᱭᱟᱜᱼᱟ ᱡᱟᱦᱟᱸᱞᱮᱠᱟ ᱟᱵᱤᱱ ᱵᱤᱱ ᱚᱰᱟᱨᱟ ᱚᱱᱠᱟ ᱦᱳᱭ ᱟᱪᱪᱷᱟ ᱟᱪᱪᱷᱟ ᱦᱤᱡᱩᱜ ᱵᱤᱱ ᱛᱚ ᱟᱪᱪᱷᱟ ᱟᱪᱪᱷᱟ ᱟᱪᱪᱷᱟ ᱪᱤᱠᱮᱱ ᱪᱟᱣᱢᱤᱱ ᱚ ᱦᱚᱸ ᱟᱪᱪᱷᱟ ᱴᱷᱤᱠ ᱟᱨ ᱦᱤᱡᱩᱜ ᱵᱤᱱ ᱥᱮ ᱦᱟᱸᱜ ᱟᱨ ᱱᱚᱸᱰᱮ ᱥᱮᱴᱮᱨᱚᱜ ᱵᱤᱱ ᱟᱨ ᱦᱟᱸᱜ ᱚᱱᱠᱟ ᱟᱵᱤᱱ ᱡᱟᱦᱟᱸᱞᱮᱠᱟ ᱵᱤᱱ ᱠᱷᱚᱡᱟ ᱚᱱᱠᱟ ᱜᱮ ᱟᱞᱮ ᱨᱮᱱ ᱱᱚᱸᱰᱮ ᱠᱟᱹᱢᱤ ᱠᱚ ᱢᱮᱱᱟᱜ ᱠᱚᱣᱟ ᱡᱟᱦᱟᱸᱞᱮᱠᱟ ᱵᱤᱱ ᱚᱰᱟᱨᱟ ᱚᱱᱠᱟ ᱜᱮᱠᱚ ᱟᱹᱜᱩ ᱟᱹᱜᱩᱣᱟᱵᱤᱱᱟ ᱦᱩᱸ ᱦᱩᱸ ᱟᱪᱪᱷᱟ ᱟᱪᱪᱷᱟ ᱟᱪᱪᱷᱟ ᱟᱢ ᱥᱮᱴᱮᱨᱚᱜ ᱢᱮᱥᱮ ᱦᱳᱴᱮᱞ ᱟᱨ ᱯᱷᱳᱱ ᱢᱮ ᱦᱟᱸᱜ ᱤᱧ ᱢᱟ ᱢᱤᱱᱟᱹᱧ ᱜᱮᱭᱟ ᱱᱚᱸᱰᱮ ᱦᱳᱴᱮᱞ ᱨᱮ ᱟᱨ ᱤᱧ ᱢᱟ ᱦᱟᱸᱜ ᱢᱤᱱᱟᱹᱧ ᱜᱮᱭᱟ ᱦᱳᱴᱮᱞ ᱨᱮ ᱟᱹᱵᱤᱱ ᱥᱮᱴᱮᱨᱚᱜ ᱵᱤᱱ ᱥᱮ ᱦᱟᱸᱜ ᱟᱨ ᱯᱷᱳᱱ ᱢᱮ ᱦᱮᱸ ᱟᱪᱪᱷᱟ ᱟᱪᱪᱷᱟ ᱟᱪᱪᱷᱟ ᱟᱪᱪᱷᱟ ᱴᱷᱤᱠ ᱦᱳᱭ ᱦᱳᱭ ᱢᱤᱫ ᱦᱮᱸ ᱦᱳᱭ ᱢᱟ ᱥᱮᱴᱮᱨᱚᱜ ᱢᱮ ᱡᱚᱞᱫᱤ ᱫᱷᱟᱨᱟ ᱦᱳᱭ